ᱪᱟᱥ ᱠᱟᱹᱢᱤ ᱫᱚ ᱟᱵᱚᱣᱟᱜ ᱱᱟᱦᱮᱞ ᱟᱨ ᱵᱟᱝᱠᱷᱟᱱ ᱠᱟᱹᱠᱷᱩᱣᱟᱹᱛᱮ ᱵᱚ ᱠᱚᱨᱟᱣᱟ ᱟᱨ ᱵᱟᱝᱠᱷᱟᱱ

ᱜᱟᱹᱰᱤ ᱛᱮᱦᱚᱸᱠᱚ ᱥᱤ ᱦᱚᱪᱚᱭᱮᱫᱟ ᱚᱱᱟ ᱛᱮᱦᱚᱸᱵᱚᱱ ᱠᱚᱨᱟᱣ ᱫᱟᱲᱮᱭᱟᱜᱼᱟ